ᱦᱮᱞᱳ ᱦᱮᱸ ᱞᱟᱹᱭᱢᱮ ᱦᱮᱸ ᱦᱮᱸ ᱢᱮᱱᱟᱜ ᱠᱟᱫᱟ ᱫᱟᱸᱥᱟᱭ ᱮᱱᱮᱡ ᱫᱚ ᱮᱱᱮᱡ ᱟᱠᱚ ᱵᱟᱨ ᱨᱚᱠᱚᱢ ᱫᱟᱸᱥᱟᱭ ᱢᱮᱱᱟᱜᱼᱟ ᱦᱮᱸ ᱢᱤᱫᱴᱟᱝ ᱦᱩᱭᱩᱜ ᱠᱟᱱᱟ ᱵᱷᱩᱣᱟᱹᱝ ᱫᱟᱸᱥᱟᱭ ᱟᱨ ᱢᱤᱫᱴᱟᱝ ᱦᱩᱭᱩᱜ ᱠᱟᱱᱟ ᱞᱚᱵᱚᱭ ᱫᱟᱸᱥᱟᱭ ᱵᱩᱡᱷᱟᱹᱣ ᱚᱱᱟᱫᱚ ᱵᱷᱩᱣᱟᱹᱝ ᱫᱟᱸᱥᱟᱭ ᱫᱚ ᱵᱷᱩᱣᱟᱹᱝ ᱛᱮᱠᱚ ᱮᱱᱮᱡᱼᱟ ᱚᱱᱟ ᱮᱱᱮᱡ ᱮᱱᱮᱡᱛᱮ ᱵᱷᱩᱣᱟᱹᱝ ᱫᱚ ᱯᱷᱮᱼᱫᱟ ᱟᱨ ᱚᱱᱟ ᱥᱟᱰᱮᱭᱟ ᱚᱱᱟ ᱛᱟᱞ ᱛᱟᱞᱮᱼᱛᱟᱞᱮ ᱠᱚ ᱮᱱᱮᱡᱼᱟ ᱟᱨ ᱛᱨᱤᱭᱳ ᱠᱚᱦᱚᱸ ᱟᱨᱦᱚᱸ ᱮᱢᱟᱱ ᱛᱮᱭᱟᱜ ᱥᱟᱯᱟᱵ ᱛᱟᱦᱮᱱ ᱜᱮᱭᱟ ᱦᱮᱸ ᱛᱨᱤᱭᱳ ᱠᱚ ᱟᱛᱮ ᱠᱚ ᱮᱱᱮᱡᱼᱟ ᱵᱷᱩᱣᱟᱝ ᱫᱟᱸᱥᱟᱭ ᱫᱚ ᱦᱮᱸ ᱚᱱᱟ ᱞᱚᱵᱚᱭ ᱫᱟᱸᱥᱟᱭ ᱚᱱᱟ ᱫᱟᱸᱥᱟᱭ ᱫᱚ ᱛᱩᱢᱫᱟᱜ ᱴᱟᱢᱟᱠ ᱠᱚᱨᱛᱟᱞ ᱟᱨᱦᱚᱸ ᱮᱢᱟᱱ ᱛᱮᱭᱟᱜ ᱥᱟᱯᱟᱵ ᱠᱚ ᱛᱟᱦᱮᱱ ᱜᱮᱭᱟ ᱚᱱᱟᱠᱚ ᱟᱛᱮ ᱦᱚᱸᱠᱚ ᱮᱱᱮᱡ ᱜᱮᱭᱟ ᱡᱮᱢᱚᱱ ᱦᱩᱭᱮᱱᱟ ᱛᱨᱤᱭᱳ ᱵᱟᱱᱟᱢ ᱱᱚᱣᱟ ᱠᱚᱛᱮᱦᱚᱸ ᱠᱚ ᱮᱱᱮᱡᱼᱟ ᱞᱚᱵᱚᱭ ᱫᱟᱸᱥᱟᱭ ᱫᱚ ᱵᱩᱡᱷᱟᱹᱣ ᱦᱮᱸ ᱟᱪᱪᱷᱟ ᱟᱪᱪᱷᱟ ᱥᱚᱨᱦᱟᱭ ᱦᱮᱸ ᱥᱚᱨᱦᱟᱭ ᱫᱚ ᱟᱹᱰᱤ ᱨᱟᱹᱥᱠᱟᱹ ᱯᱚᱨᱚᱵᱽ ᱠᱟᱱ ᱜᱮᱭᱟ ᱡᱚᱛᱚᱜᱮ ᱟᱹᱰᱤ ᱨᱟᱹᱥᱠᱟᱹ ᱯᱚᱨᱚᱵᱽ ᱟᱫᱚ ᱥᱚᱨᱦᱟᱭ ᱦᱚᱸ ᱟᱵᱚᱣᱟᱜ ᱥᱟᱱᱛᱟᱲ ᱥᱚᱢᱟᱡᱽ ᱨᱮᱫᱚ ᱥᱚᱨᱦᱟᱭ ᱯᱚᱨᱚᱵᱽ ᱫᱚ ᱟᱹᱰᱤ ᱦᱟᱹᱛᱤ ᱞᱮᱠᱟᱱ ᱯᱚᱨᱚᱵᱽ ᱠᱟᱱᱟ ᱢᱮᱱᱟᱠᱚ ᱥᱚᱨᱦᱟᱭ ᱯᱚᱨᱚᱵᱽ ᱨᱮᱦᱚᱸ ᱥᱚᱨᱦᱟᱭ ᱨᱮᱫᱚ ᱪᱮᱫ ᱞᱮᱠᱟ ᱠᱚ ᱥᱤᱨᱤᱧᱟ ᱟᱹᱰᱤ ᱨᱟᱹᱥᱠᱟᱹᱜᱮ ᱥᱚᱨᱦᱟᱭ ᱨᱮ ᱛᱩᱢᱫᱟᱜ ᱴᱟᱢᱟᱠ ᱦᱮᱸ ᱨᱮᱜᱽᱲᱟ ᱛᱮᱦᱚᱸ ᱠᱚ ᱮᱱᱮᱡ ᱜᱮᱭᱟ ᱠᱚᱨᱛᱟᱞ ᱵᱟᱱᱟᱢ ᱛᱨᱤᱭᱳ ᱱᱚᱣᱟ ᱠᱚᱣᱟᱛᱮ ᱠᱚ ᱮᱱᱮᱡ ᱥᱮᱨᱮᱧᱟ ᱥᱚᱨᱦᱟᱭ ᱨᱮ ᱵᱩᱡᱷᱟᱹᱣ ᱚᱱᱟ ᱞᱟᱜᱽᱬᱮ ᱟᱪᱪᱷᱟ ᱟᱪᱪᱷᱟ ᱞᱟᱜᱽᱬᱮ ᱞᱟᱜᱽᱬᱮ ᱦᱚᱸ ᱥᱚᱨᱦᱟᱭ ᱚᱱᱟ ᱞᱟᱛᱟᱨ ᱠᱩᱞᱦᱤ ᱥᱮᱫ ᱪᱟᱞᱟᱜ ᱟᱨ ᱪᱮᱛᱟᱱ ᱠᱩᱞᱦᱤ ᱥᱮᱫ ᱨᱮᱠᱚ ᱞᱟᱜᱽᱬᱮᱭᱟᱜ ᱜᱮᱭᱟ ᱦᱮᱸᱥᱮ ᱚᱱᱟ ᱨᱮᱦᱚᱸ ᱛᱩᱢᱫᱟᱜ ᱴᱟᱢᱟᱠ ᱟᱨ ᱠᱚᱨᱛᱟᱞ ᱥᱟᱶᱛᱮ ᱛᱨᱤᱭᱳ ᱵᱟᱱᱟᱢ ᱠᱚ ᱟᱛᱮ ᱨᱩᱥᱤᱠᱟ ᱠᱚ ᱟᱠᱷᱲᱟ ᱫᱚᱠᱚ ᱟᱸᱫᱳᱲ ᱠᱟᱜᱼᱟ ᱵᱩᱡᱷᱟᱹᱣ ᱟᱪᱪᱷᱟ ᱵᱟᱦᱟ ᱨᱮᱦᱚᱸ ᱚᱱᱠᱟᱜᱮ ᱡᱚᱠᱷᱚᱱ ᱠᱚ ᱵᱚᱸᱜᱟ ᱵᱩᱨᱩᱜᱼᱟ ᱟᱵᱚᱨᱮᱱ ᱢᱚᱬᱮ ᱦᱚᱲ ᱠᱚ ᱥᱟᱶᱛᱮ ᱟᱹᱛᱩ ᱦᱚᱲ ᱚᱱᱟ ᱵᱚᱸᱜᱟ ᱡᱟᱦᱮᱨ ᱨᱮᱜᱮ ᱚᱸᱰᱮ ᱛᱩᱢᱫᱟᱜ ᱴᱟᱢᱟᱠ ᱥᱟᱶᱛᱮ ᱛᱨᱤᱭᱳ ᱱᱚᱣᱟ ᱠᱚ ᱟᱛᱮ ᱚᱸᱰᱮ ᱠᱚ ᱱᱟᱭᱠᱮ ᱠᱚ ᱮᱱᱮᱡ ᱮᱱᱮᱡ ᱛᱮᱠᱚ ᱟᱹᱜᱩᱭᱮᱭᱟ ᱟᱹᱛᱩᱛᱮ ᱛᱩᱢᱫᱟᱜ ᱴᱟᱢᱟᱠ ᱟᱨ ᱚᱱᱟ ᱛᱨᱤᱭᱳ ᱠᱚᱣᱟᱛᱮ ᱵᱩᱡᱷᱟᱹᱣ ᱦᱮᱸ ᱯᱟᱛᱟ ᱦᱚᱸᱠᱚ ᱮᱱᱮᱡ ᱥᱮᱨᱮᱧᱟ ᱟᱹᱰᱤ ᱨᱟᱹᱥᱠᱟᱹᱜᱮ ᱡᱟᱦᱟᱸ ᱫᱚ ᱦᱟᱱᱟ ᱥᱤᱞᱫᱟᱹ ᱫᱤᱥᱚᱢ ᱯᱟᱛᱟ ᱧᱩᱛᱩᱢᱟᱱ ᱯᱟᱛᱟ ᱠᱟᱱᱟ ᱦᱮᱸ ᱚᱸᱰᱮ ᱦᱚᱸ ᱛᱩᱢᱫᱟᱜ ᱴᱟᱢᱟᱠ ᱟᱨ ᱥᱟᱶᱛᱮ ᱛᱟᱦᱮᱱ ᱜᱮᱭᱟ ᱨᱮᱜᱽᱲᱟ ᱜᱷᱩᱲᱤ ᱦᱮᱸ ᱡᱷᱟᱺᱭ ᱠᱚᱨᱛᱟᱞ ᱱᱚᱣᱟᱠᱚ ᱢᱮᱥᱟ ᱠᱟᱛᱮ ᱟᱹᱰᱤ ᱨᱟᱹᱥᱠᱟᱹ ᱜᱮᱠᱚ ᱮᱱᱮᱡ ᱟᱠᱚ ᱥᱮᱨᱮᱧᱟᱠᱚ ᱫᱤᱥᱚᱢ ᱯᱟᱴᱟᱵᱤᱸᱫᱟᱹ ᱞᱮᱠᱟᱛᱮ ᱧᱩᱛᱩᱢ ᱢᱮᱱᱟᱜᱼᱟ ᱥᱤᱞᱫᱟᱹ ᱯᱟᱴᱟᱵᱤᱸᱰᱟᱹ ᱚᱸᱰᱮ ᱯᱟᱛᱟ ᱠᱚ ᱮᱱᱮᱡ ᱟᱠᱚ ᱥᱮᱨᱮᱧᱟᱠᱚ ᱟᱹᱰᱤ ᱨᱟᱹᱥᱠᱟᱹ ᱜᱮ ᱵᱩᱡᱷᱟᱹᱣ ᱛᱚ ᱵᱩᱡᱷᱟᱹᱣ ᱦᱮᱸ ᱦᱮᱸ ᱦᱮᱸ ᱟᱪᱪᱷᱟ ᱵᱟᱯᱞᱟ ᱨᱮᱦᱚᱸ ᱟᱹᱰᱤ ᱨᱟᱹᱥᱠᱟᱹᱜᱮ ᱡᱚᱠᱷᱚᱱ ᱟᱹᱛᱩ ᱠᱚᱨᱮ ᱠᱚ ᱵᱟᱯᱞᱟᱜᱼᱟ ᱥᱮ ᱦᱮᱸ ᱢᱟᱱᱮ ᱛᱩᱢᱫᱟᱜ ᱴᱟᱢᱟᱠ ᱚᱱᱟ ᱫᱚᱝ ᱮᱱᱮᱡ ᱥᱮᱨᱮᱧ ᱟᱨ ᱨᱩ ᱛᱮ ᱪᱷᱟᱢᱰᱟ ᱞᱟᱛᱟᱨ ᱫᱚᱠᱚ ᱫᱩᱞᱠᱟᱹᱣ ᱠᱟᱜᱼᱟ ᱛᱩᱢᱫᱟᱜ ᱴᱟᱢᱟᱠᱟᱛᱮ ᱠᱚ ᱮᱱᱮᱡ ᱥᱮᱨᱮᱧᱟ ᱚᱱᱟ ᱥᱟᱶᱛᱮ ᱛᱨᱤᱭᱳ ᱠᱚᱦᱚᱸ ᱛᱟᱦᱮᱱ ᱜᱮᱭᱟ ᱟᱨᱚ ᱚᱱᱟ ᱥᱟᱶᱛᱮ ᱵᱟᱯᱞᱟ ᱨᱮ ᱟᱵᱚ ᱥᱟᱱᱛᱟᱲ ᱫᱚ ᱰᱷᱚᱞᱟᱛᱮ ᱚᱱᱟᱣᱟᱛᱮ ᱠᱚ ᱵᱟᱯᱞᱟᱜᱼᱟ ᱰᱷᱚᱞ ᱵᱟᱝᱠᱷᱟᱱ ᱟᱵᱚ ᱵᱟᱯᱞᱟ ᱫᱚ ᱵᱟᱝ ᱜᱟᱱᱚᱜ ᱜᱮᱭᱟ ᱥᱮ ᱚᱱᱟᱛᱮ ᱟᱵᱚᱣᱟᱜ ᱵᱟᱯᱞᱟ ᱵᱤᱦᱟᱹ ᱨᱮᱫᱚ ᱰᱷᱚᱞ ᱛᱩᱢᱫᱟᱜ ᱴᱟᱢᱟᱠ ᱛᱮ ᱪᱮᱫ ᱞᱮᱠᱟ ᱫᱚᱝ ᱠᱚ ᱮᱱᱮᱡᱼᱟ ᱚᱱᱠᱟᱜᱮ ᱵᱟᱯᱞᱟ ᱨᱮ ᱰᱷᱚᱞᱟᱛᱮ ᱵᱟᱝᱠᱷᱟᱱ ᱥᱮ ᱰᱷᱚᱞ ᱵᱟᱝᱠᱷᱟᱱ ᱵᱟᱯᱞᱟ ᱫᱚ ᱵᱟᱝ ᱜᱟᱱᱚᱜ ᱠᱟᱱ ᱛᱟᱵᱚᱱᱟ ᱟᱵᱚᱣᱟᱜ ᱵᱩᱡᱷᱟᱹᱣ ᱠᱮᱫᱟᱢ ᱦᱩᱸ ᱦᱩᱸ ᱦᱮᱸ ᱰᱟᱱᱴᱟ ᱦᱮᱸ ᱦᱮᱸ ᱰᱟᱱᱴᱟ ᱫᱚ ᱦᱩᱭᱩᱜ ᱠᱟᱱᱟ ᱚᱱᱟᱫᱚ ᱥᱚᱨᱦᱟᱭᱨᱮ ᱚᱱᱟ ᱫᱚᱠᱚ ᱫᱚᱱᱟ ᱮᱠᱮᱱ ᱠᱚᱲᱟᱠᱚ ᱦᱟᱲᱟᱢᱠᱚ ᱥᱟᱱᱟᱢᱠᱚ ᱢᱮᱥᱟᱠᱟᱛᱮ ᱜᱮ ᱛᱟᱞᱟ ᱠᱩᱞᱦᱤᱨᱮ ᱛᱟᱞᱟ ᱠᱩᱞᱦᱤᱨᱮ ᱥᱮ ᱢᱟᱹᱡᱷᱤ ᱛᱷᱟᱱ ᱥᱩᱨᱨᱮ ᱦᱮᱸ ᱚᱱᱟᱫᱚ ᱛᱩᱢᱫᱟᱜ ᱴᱟᱢᱟᱠ ᱟᱨ ᱛᱨᱤᱭᱳ ᱵᱟᱱᱟᱢ ᱠᱚᱨᱛᱟᱞ ᱱᱚᱣᱟᱠᱚ ᱟᱛᱮᱠᱚ ᱫᱚᱱᱟᱠᱚ ᱥᱮᱨᱮᱧᱟᱠᱚ ᱦᱮᱸ ᱠᱚᱲᱟᱠᱚ ᱟᱹᱛᱩᱨ ᱮᱱ ᱟᱹᱰᱤ ᱨᱟᱹᱥᱠᱟᱹᱜᱮᱠᱚ ᱵᱩᱡᱷᱹᱟᱣᱟ ᱥᱟᱱᱟᱢ ᱠᱚᱲᱟ ᱨᱩᱥᱤᱠᱟ ᱠᱚ ᱱᱚᱣᱟ ᱰᱟᱱᱴᱟ ᱫᱚᱱ ᱫᱚ ᱟᱹᱰᱤ ᱨᱟᱹᱥᱠᱟᱹᱜᱮ ᱵᱩᱡᱷᱟᱹᱣ ᱟᱪᱪᱷᱟ ᱠᱟᱨᱟᱢ ᱫᱚ ᱦᱩᱭᱩᱜ ᱠᱟᱱᱟ ᱚᱱᱟᱫᱚ ᱟᱹᱛᱩ ᱥᱳᱞᱳᱟᱱᱟ ᱠᱷᱚᱱ ᱚᱱᱟ ᱫᱚᱠᱚ ᱥᱟᱯᱲᱟᱣᱟ ᱠᱟᱨᱟᱢ ᱵᱤᱱᱛᱤ ᱟᱫᱚ ᱚᱱᱟ ᱠᱚᱦᱚᱸ ᱟᱹᱰᱤᱼᱟᱹᱰᱤ ᱞᱮᱠᱷᱟ ᱢᱮᱱᱟᱜᱼᱟ ᱟᱭᱢᱟ ᱱᱟᱱᱟᱦᱩᱱᱟᱹᱨ ᱧᱩᱛᱩᱢᱟᱛᱮ ᱚᱱᱟᱠᱚᱫᱚ ᱡᱟᱹᱥᱛᱤ ᱚᱱᱛᱮ ᱫᱚ ᱵᱟᱞᱟᱝ ᱜᱟᱞᱢᱟᱨᱟᱜ ᱠᱟᱱᱟ ᱮᱱᱮᱡ ᱥᱮᱨᱮᱧ ᱨᱮᱱᱟᱜ ᱥᱟᱯᱟᱵ ᱡᱟᱦᱟᱸᱠᱚ ᱠᱟᱱᱟ ᱚᱱᱟᱠᱚ ᱠᱟᱹᱴᱤᱡ ᱤᱧ ᱞᱟᱹᱭᱟᱢ ᱠᱟᱱᱟ ᱚᱱᱟ ᱠᱚᱫᱚ ᱟᱨᱦᱚᱸ ᱮᱴᱟᱜ ᱫᱤᱱᱤᱧ ᱞᱟᱹᱭᱟᱢᱟ ᱱᱚᱣᱟ ᱱᱚᱣᱟ ᱠᱚ ᱠᱟᱨᱟᱢ ᱠᱚ ᱢᱮᱱᱟᱜᱼᱟ ᱠᱟᱨᱟᱢ ᱨᱮᱭᱟᱜ ᱮᱱᱮᱡ ᱥᱮ ᱫᱚᱱ ᱨᱮ ᱛᱩᱢᱫᱟᱜ ᱴᱟᱢᱟᱠ ᱫᱚ ᱞᱟᱜᱟᱜ ᱜᱮᱭᱟ ᱚᱱᱟ ᱥᱟᱶᱛᱮ ᱡᱟᱦᱟᱸᱭ ᱠᱟᱨᱟᱢ ᱫᱚᱱ ᱠᱚᱲᱟ ᱨᱩᱥᱤᱠᱟ ᱠᱚᱠᱚ ᱛᱟᱦᱮᱱᱟ ᱩᱱᱠᱩ ᱡᱟᱸᱜᱟᱨᱮ ᱡᱷᱩᱱᱠᱟᱹ ᱟᱨᱦᱚᱸ ᱛᱤᱨᱮ ᱛᱤᱨᱭᱳ ᱵᱟᱱᱟᱢ ᱱᱚᱣᱟ ᱠᱚᱫᱚ ᱛᱟᱦᱮᱱ ᱜᱮᱭᱟ ᱠᱟᱨᱟᱢ ᱫᱚᱱ ᱥᱚᱢᱚᱭ ᱫᱚ ᱵᱩᱡᱷᱟᱹᱣ ᱦᱮᱸ ᱦᱳᱭ ᱟᱪᱪᱷᱟ ᱢᱟ ᱛᱚᱵᱮ ᱤᱱᱠᱟᱹᱜᱮ